ᱟᱵᱚ ᱟᱫᱤᱵᱟᱥᱤ ᱦᱚᱲ ᱫᱚ ᱡᱟ ᱥᱛᱤ ᱠᱟᱭᱛᱮ ᱪᱟᱥᱵᱟᱥ ᱨᱮᱜᱤ ᱡᱚᱯᱲᱟᱣ ᱵᱚᱱ ᱛᱮᱦᱮᱸᱱᱟ ᱚᱱᱟᱛᱮ ᱟᱵᱚ ᱵᱚᱱ ᱴᱷᱟᱹᱣᱠᱟᱹ ᱫᱟᱲᱮᱭᱟᱜᱼᱟ ᱡᱮ ᱡᱟᱦᱟᱸᱭ ᱡᱤᱵᱼᱡᱤᱭᱟᱹᱞᱤ ᱩᱱᱠᱩ ᱪᱮᱫ ᱞᱮᱠᱟᱱ ᱨᱳᱜᱽ ᱟᱡᱟᱨ ᱨᱮᱠᱚ ᱯᱟᱲᱟᱣ ᱟᱠᱟᱱᱟ ᱚᱱᱟ ᱠᱷᱟᱹᱛᱤᱨ ᱛᱮ ᱪᱟᱥᱤᱵᱟᱥᱤ ᱫᱚ ᱵᱷᱟᱜᱤ ᱴᱷᱤᱠ ᱛᱮᱜᱮ ᱠᱩ ᱴᱷᱤᱠᱟᱹ ᱫᱟᱲᱮᱭᱟᱜᱼᱟ ᱟᱨᱚ ᱡᱟᱦᱟᱸᱭ ᱡᱤᱵᱼᱡᱤᱭᱟᱹᱞᱤ ᱟᱹᱥᱩᱞ ᱟᱠᱟᱫᱮᱭᱟ ᱩᱱᱤ ᱟᱡᱴᱷᱮᱡ ᱪᱮᱫ ᱞᱮᱠᱟᱭ ᱛᱟᱦᱮᱸᱱ ᱠᱟᱱᱟ ᱪᱮᱫᱞᱮᱠᱟ ᱵᱟᱝ ᱚᱱᱟ ᱠᱷᱟᱹᱛᱤᱨ ᱛᱮ ᱡᱚᱠᱷᱚᱱ ᱱᱩᱠᱩ ᱡᱟᱦᱟᱸᱱᱟᱜ ᱨᱳᱜᱽ ᱟᱡᱟᱨ ᱨᱮᱠᱩ ᱧᱩᱨᱩᱜᱼᱟ ᱛᱚ ᱩᱱᱠᱩ ᱵᱷᱟᱜᱤ ᱪᱤᱠᱤᱛᱥᱟ ᱞᱟᱜᱟᱜᱼᱟ ᱥᱮ ᱩᱱᱠᱩ ᱴᱤᱠᱟᱹ ᱮᱢ ᱦᱩᱭᱩᱜᱼᱟ ᱟᱨ ᱚᱱᱟᱠᱩᱡ ᱵᱟᱢ ᱮᱢ ᱫᱟᱲᱮᱭᱟᱠᱩ ᱠᱷᱟᱡ ᱛᱚ ᱩᱱᱤ ᱪᱟᱥᱤ ᱦᱚᱲ ᱴᱷᱮᱱ ᱦᱚᱸ ᱚᱱᱟ ᱤᱪᱟᱹᱲ ᱨᱮᱱᱟᱜ ᱥᱚᱢᱵᱷᱚᱵᱚᱱᱟ ᱛᱟᱦᱮᱸᱱᱟ ᱛᱚ ᱤᱱᱟᱹ ᱠᱷᱟᱹᱛᱤᱨ ᱛᱮ ᱩᱱᱠᱩ ᱜᱮ ᱴᱷᱤᱠ ᱪᱤᱠᱤᱛᱥᱟ ᱡᱟᱨᱩᱲᱟ ᱟᱨ ᱩᱱᱠᱩ ᱴᱷᱮᱱ ᱠᱷᱚᱱ ᱦᱚᱲ ᱴᱷᱮᱱ ᱵᱟᱝ ᱩᱪᱟᱹᱲᱚᱜᱼᱢᱟ ᱤᱱᱟᱹ ᱠᱷᱟᱹᱛᱤᱨᱛᱮ ᱥᱟᱶᱟᱨ ᱵᱤᱰᱟᱹᱣ ᱫᱤᱱᱟᱹᱢ ᱫᱤᱱ ᱜᱮ ᱱᱚᱶᱟ ᱦᱟᱛᱟᱣ ᱦᱩᱭᱩᱜᱼᱟ ᱟᱨ ᱮᱴᱟᱜ ᱦᱚᱲ ᱴᱷᱮᱱ ᱡᱮᱱᱚ ᱵᱟᱝ ᱩᱪᱟᱹᱲᱚᱜᱼᱢᱟ ᱚᱱᱟ ᱵᱟᱹᱲᱤᱡ ᱟᱥᱟ ᱡᱮᱱᱚ ᱚᱱᱟ ᱦᱚᱲ ᱪᱮᱛᱟᱱ ᱨᱮ ᱵᱟᱝ ᱦᱤᱡᱩᱜ ᱢᱟ ᱚᱱᱟᱛᱮ ᱚᱱᱟ ᱞᱟᱹᱜᱤᱫ ᱰᱚᱠᱴᱚᱨ ᱴᱷᱮᱱ ᱵᱷᱟᱞᱤ ᱯᱚᱨᱟᱢᱚᱨᱥᱚ ᱦᱟᱛᱟᱣ ᱦᱩᱭᱩᱜᱼᱟ